ᱡᱮᱢᱚᱱ ᱥᱮᱫᱟᱭ ᱯᱤᱲᱦᱤ ᱨᱮᱱᱟᱜ ᱵᱷᱮᱜᱟᱨ ᱫᱚ ᱦᱩᱭᱩᱜ ᱠᱟᱱᱟ ᱥᱮᱫᱟᱭ ᱫᱚ ᱜᱟᱲᱤᱼᱜᱷᱚᱲᱟ ᱠᱚᱨᱮᱱᱟᱜ ᱡᱳᱜᱟᱡᱳᱜᱽ ᱵᱟᱝ ᱛᱟᱦᱮᱸᱠᱟᱱᱟ ᱟᱨ ᱢᱳᱵᱟᱭᱤᱞ ᱯᱷᱳᱱ ᱦᱚᱸ ᱡᱳᱜᱟᱡᱳᱜᱽ ᱵᱟᱝ ᱛᱟᱦᱮᱸᱠᱟᱱᱟ ᱡᱟᱦᱟᱸ ᱥᱮᱫ ᱜᱮ ᱦᱚᱲ ᱛᱟᱲᱟᱢ ᱛᱮᱠᱚ ᱪᱟᱞᱟᱜ ᱛᱟᱦᱮᱸᱫᱼᱟ ᱡᱟᱦᱟᱸ ᱛᱤᱱᱟᱹᱜ ᱚᱥᱩᱵᱤᱫᱷᱟ ᱜᱚᱡ ᱜᱩᱨᱩ ᱚᱱᱟ ᱢᱤᱫ ᱫᱤᱱ ᱛᱮᱫᱚ ᱵᱟᱠᱚ ᱥᱮᱴᱮᱨ ᱫᱟᱲᱮᱭᱟᱜᱼᱟ ᱟᱹᱰᱤ ᱚᱥᱩᱵᱤᱫᱟ ᱜᱮ ᱛᱟᱦᱮᱸ ᱠᱟᱱᱟ ᱟᱨ ᱩᱱ ᱩᱱᱫᱤᱱ ᱫᱚ ᱡᱚᱢᱼᱧᱩ ᱠᱚᱨᱮᱱᱟᱜ ᱦᱚᱸ ᱟᱹᱰᱤ ᱠᱚᱥᱴᱚ ᱜᱮ ᱛᱟᱦᱮᱸ ᱠᱟᱱᱟ ᱟᱨ ᱱᱮᱛᱟᱨ ᱡᱟᱦᱟᱸ ᱯᱤᱲᱦᱤ ᱪᱟᱞᱟᱜ ᱠᱟᱱᱟ ᱱᱮᱛᱟᱨ ᱫᱚ ᱢᱳᱵᱟᱭᱤᱞ ᱯᱷᱳᱱ ᱟᱨ ᱴᱤᱵᱷᱤ ᱟᱨ ᱱᱚᱶᱟ ᱟᱹᱰᱤ ᱠᱤᱪᱷᱩ ᱨᱮᱰᱤᱭᱳ ᱜᱟᱲᱤᱼᱜᱷᱳᱲᱟ ᱡᱚᱛᱚ ᱜᱮ ᱩᱰᱩᱝᱟᱠᱟᱱᱟ ᱱᱮᱛᱟᱨ ᱫᱚ ᱠᱳᱳ ᱚᱱᱟ ᱠᱚᱨᱮᱱᱟᱜ ᱫᱚ ᱚᱥᱩᱵᱤᱫᱟ ᱜᱮ ᱵᱟᱱᱩᱜᱼᱟ ᱮᱱᱟᱛᱮ ᱵᱷᱮᱜᱟᱨ ᱫᱚ ᱦᱩᱭᱩᱜ ᱠᱟᱱᱟ ᱥᱮᱫᱟᱭ ᱡᱟᱦᱟᱸ ᱯᱤᱲᱦᱤ ᱪᱟᱞᱟᱜ ᱛᱟᱦᱮᱸᱫ ᱚᱱᱟ ᱨᱮᱱᱟᱜ ᱵᱷᱮᱜᱟᱨ ᱫᱚ ᱟᱞᱟᱫᱟ ᱜᱮᱭᱟ ᱟᱨ ᱱᱮᱛᱟᱨᱟᱜ ᱯᱤᱲᱦᱤ ᱡᱟᱦᱟᱸ ᱪᱟᱞᱟᱜ ᱠᱟᱱᱟ ᱚᱱᱟ ᱨᱮᱱᱟᱜ ᱵᱷᱮᱜᱟᱨ ᱦᱚᱸ ᱟᱞᱟᱫᱟ ᱜᱮᱭᱟ ᱚᱸᱰᱮ ᱜᱮ ᱦᱩᱭᱩᱜ ᱠᱟᱱᱟ